ᱛᱮᱦᱮᱧ ᱡᱮᱢᱚᱱ ᱟᱞᱮ ᱟᱛᱳ ᱠᱟᱫᱣᱟᱲᱮ ᱥᱩᱨ ᱥᱩᱯᱩᱨ ᱢᱮᱱᱟᱜ ᱟᱞᱮ ᱫᱚ ᱨᱟᱭᱨᱚᱢᱯᱩᱨ ᱵᱟᱡᱟᱨ ᱟᱨ ᱟᱞᱮ ᱥᱩᱨ ᱨᱮ ᱦᱩᱭᱩᱜ ᱠᱟᱱ ᱥᱚᱯᱛᱟ ᱦᱟᱯᱛᱟ ᱨᱮ ᱢᱤᱫ ᱵᱚᱫᱲᱟ ᱦᱟᱴ ᱦᱟᱴ ᱨᱮᱫᱚ ᱡᱮᱢᱚᱱ ᱟᱞᱮ ᱫᱚ ᱰᱟᱹᱝᱨᱤ ᱢᱮᱨᱚᱢ ᱡᱚᱛᱚ ᱞᱮᱠᱟᱱ ᱠᱚ ᱠᱚ ᱠᱤᱨᱤᱧ ᱟᱠᱷᱨᱤᱧ ᱠᱚᱣᱟ ᱟᱹᱰᱤ ᱢᱟᱨᱟᱝ ᱦᱟᱴ ᱦᱩᱭᱩᱜᱼᱟ ᱚᱱᱛᱮ ᱠᱤᱨᱤᱧ ᱟᱠᱷᱨᱤᱧ ᱦᱚᱸ ᱚᱸᱰᱮ ᱠᱚ ᱤᱫᱤᱭᱟ ᱥᱮᱬᱟ ᱥᱮᱬᱟ ᱥᱟᱢᱟᱱ ᱠᱤᱨᱤᱧ ᱤᱧ ᱞᱟᱹᱜᱤᱫ ᱫᱚ ᱥᱩᱨ ᱨᱮ ᱢᱮᱱᱟᱜ ᱨᱟᱭᱨᱚᱢᱯᱩᱨ ᱵᱟᱡᱟᱨ ᱚᱸᱰᱮᱜᱮ ᱠᱤᱨᱤᱧ ᱟᱠᱷᱨᱤᱧ ᱠᱚ ᱥᱮᱱᱚᱜᱼᱟ ᱡᱮᱢᱚᱱ ᱦᱟᱯᱛᱟ ᱞᱟᱹᱜᱤᱫ ᱵᱩᱞᱩᱝ ᱥᱩᱱᱩᱢ ᱦᱮ ᱟᱞᱮ ᱫᱚ ᱱᱚᱰᱮ ᱩᱱ ᱰᱮᱞᱤ ᱢᱟᱨᱠᱮᱴ ᱦᱚᱸ ᱦᱩᱭᱩᱜᱼᱟ ᱟᱫᱚ ᱡᱟᱦᱟᱸᱭ ᱡᱟᱦᱟᱱᱟᱜ ᱜᱮ ᱠᱤᱨᱤᱧ ᱟᱠᱷᱨᱤᱧ ᱥᱟᱱᱟᱭ ᱡᱚᱛᱚ ᱫᱤᱱᱮ ᱠᱤᱨᱤᱧ ᱟᱠᱷᱨᱤᱧ ᱫᱟᱲᱮᱭᱟᱜᱼᱟ ᱡᱮᱢᱚᱱ ᱦᱟᱯᱛᱟ ᱨᱮ ᱢᱤᱫ ᱫᱤᱱ ᱜᱮ ᱦᱟᱴ ᱵᱟᱡᱟᱨ ᱟᱛᱳ ᱨᱮ ᱵᱟᱭ ᱦᱩᱭᱩᱜᱼᱟ ᱵᱟᱠᱷᱟᱱ ᱫᱤᱱ ᱦᱤᱞᱳᱜ ᱜᱮ ᱦᱟᱴ ᱵᱟᱡᱟᱨ ᱫᱚ ᱟᱛᱳᱨᱮ ᱦᱩᱭᱩᱜ ᱠᱟᱱᱟ ᱥᱟᱹᱜᱤᱧ ᱦᱚᱲ ᱠᱚᱫᱚ ᱦᱟᱴ ᱵᱟᱡᱟᱨ ᱨᱮᱫᱚ ᱦᱟᱯᱛᱟ ᱨᱮ ᱥᱩᱨ ᱨᱮ ᱢᱮᱱᱟᱜ ᱵᱚᱫᱲᱟ ᱵᱟᱡᱟᱨ ᱚᱸᱰᱮ ᱜᱮ ᱦᱟᱴ ᱫᱚ ᱦᱩᱭᱩᱜᱼᱟ ᱡᱟᱦᱟᱸ ᱞᱮᱠᱟᱱ ᱥᱟᱢᱟᱱ ᱜᱮ ᱠᱤᱨᱤᱧ ᱟᱠᱷᱨᱤᱧ ᱥᱟᱱᱟᱢ ᱚᱸᱰᱮ ᱜᱮᱢ ᱠᱤᱨᱤᱧ ᱟᱹᱠᱷᱨᱤᱧ ᱫᱟᱲᱮᱭᱟᱜᱼᱟ